ᱦᱮᱞᱳ ᱦᱮᱸ ᱢᱟ ᱞᱟᱹᱭ ᱢᱮ ᱦᱮᱸ ᱡᱚᱦᱟᱨᱜᱮ ᱦᱮᱸ ᱱᱟᱯᱟᱭ ᱵᱟᱲᱟᱜᱮ ᱟᱯᱮ ᱜᱮ ᱪᱮᱫ ᱞᱮᱠᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱢᱟᱱᱮ ᱟᱵᱚ ᱵᱤᱨᱵᱷᱩᱢᱨᱮ ᱢᱳᱴᱟᱢᱩᱴᱤ ᱱᱚᱜ ᱚᱭ ᱚᱡᱚᱭ ᱱᱚᱫᱤᱨ ᱚᱡᱚᱭ ᱜᱟᱰᱟ ᱥᱩᱨ ᱥᱮᱫ ᱦᱮᱸ ᱟᱫᱚ ᱚᱡᱚᱭ ᱜᱟᱰᱟ ᱥᱩᱨ ᱦᱟᱱᱛᱮ ᱨᱟᱢᱯᱩᱨᱦᱟᱴ ᱢᱮᱱᱟᱜᱼᱟ ᱢᱳᱴᱟᱢᱩᱴᱤ ᱨᱟᱢᱯᱩᱨ ᱦᱟᱴ ᱠᱷᱚᱱ ᱞᱟᱛᱟᱨ ᱱᱚᱝᱠᱟ ᱟᱫᱚ ᱥᱚᱢᱚᱛᱚᱞ ᱮᱞᱟᱠᱟ ᱨᱮᱫᱚ ᱦᱩᱲᱩ ᱪᱟᱥ ᱢᱚᱸᱡᱽ ᱜᱮ ᱦᱩᱭ ᱠᱟᱱᱟ ᱟᱨ ᱦᱟᱱᱮ ᱱᱟᱛᱮ ᱥᱤᱣᱲᱤ ᱪᱮᱛᱟᱱ ᱨᱟᱡᱽ ᱱᱚᱜᱚᱨ ᱠᱚ ᱮᱢᱟᱱ ᱛᱮᱭᱟᱜ ᱟᱵᱚᱣᱟᱜ ᱵᱤᱨᱵᱷᱩᱢ ᱦᱟᱱᱮ ᱠᱷᱚᱭᱨᱟᱥᱳᱞ ᱦᱟᱱᱛᱮ ᱱᱚᱝᱠᱟ ᱛᱮᱫᱚ ᱰᱟᱝᱜᱟ ᱛᱚᱦᱚᱴ ᱡᱚᱢᱤ ᱠᱟᱱᱟ ᱟᱫᱚ ᱦᱩᱲᱩ ᱫᱚ ᱢᱚᱸᱡᱽ ᱛᱮ ᱵᱚᱨᱥᱟ ᱞᱮᱠᱷᱟᱱ ᱫᱚ ᱦᱩᱭᱩᱜᱼᱟ ᱵᱟᱝᱠᱷᱟᱱ ᱫᱚ ᱵᱟᱝ ᱦᱩᱭᱩᱜᱼᱟ ᱟᱫᱚ ᱯᱟᱹᱦᱤᱞ ᱯᱟᱹᱦᱤᱞ ᱤᱧ ᱧᱮᱞ ᱟᱠᱟᱫᱟ ᱚᱱᱟ ᱠᱚᱨᱮᱧ ᱫᱟᱲᱟ ᱵᱟᱲᱟ ᱟᱠᱟᱫᱟ ᱯᱮᱲᱟ ᱦᱚᱲ ᱠᱚ ᱢᱮᱱᱟᱜ ᱠᱚᱣᱟ ᱚᱱᱟ ᱠᱚᱨᱮᱫ ᱫᱚ ᱰᱟᱝᱜᱟ ᱡᱚᱢᱤ ᱟᱹᱰᱤ ᱟᱸᱴ ᱢᱮᱱᱟᱜᱼᱟ ᱟᱫᱚ ᱯᱟᱹᱦᱤᱞ ᱦᱚᱲ ᱫᱚ ᱟᱹᱰᱤ ᱜᱷᱟᱹᱴᱭᱟᱹ ᱠᱚ ᱛᱟᱦᱮᱸ ᱠᱟᱱᱟ ᱡᱚᱱᱰᱨᱟ ᱠᱚᱠᱚ ᱪᱟᱥ ᱮᱫ ᱛᱟᱦᱮᱱᱟ ᱱᱮᱛᱟᱨ ᱫᱚ ᱵᱟᱠᱚ ᱫᱟᱲᱮᱭᱟᱜ ᱠᱟᱱᱟ ᱱᱮᱛᱟᱨ ᱫᱚ ᱯᱚᱲᱮ ᱜᱮ ᱢᱮᱱᱟᱜᱼᱟ ᱩᱱᱛᱤᱨᱤᱡ ᱰᱟᱝᱰᱜᱟ ᱵᱟᱠᱚ ᱪᱟᱥ ᱫᱟᱲᱮᱭᱟᱜ ᱠᱟᱱᱟ ᱟᱨ ᱟᱵᱚ ᱠᱚᱨᱮᱫ ᱫᱚ ᱱᱤᱛᱚᱜ ᱫᱚ ᱡᱩᱫᱤ ᱵᱚᱨᱥᱟᱭᱟ ᱡᱩᱫᱤ ᱵᱟᱭ ᱵᱚᱨᱥᱟᱭᱟ ᱥᱮᱨᱢᱟ ᱠᱷᱚᱱ ᱮᱱᱦᱚᱸ ᱵᱳᱭᱜᱟᱱᱤᱠ ᱯᱚᱫᱫᱷᱚᱛᱤ ᱛᱮ ᱱᱤᱛᱚᱝ ᱥᱟᱵ ᱢᱟᱨᱥᱟᱞ ᱟᱵᱟᱨ ᱚᱱᱮ ᱠᱮᱱᱮᱞ ᱫᱟᱜ ᱦᱚᱸ ᱢᱟᱡᱷᱮ ᱢᱟᱡᱷᱮ ᱦᱤᱡᱩᱜ ᱠᱟᱱᱟ ᱟᱭᱢᱟ ᱡᱟᱭᱜᱟᱨᱮ ᱠᱮᱱᱮᱞ ᱫᱟᱜ ᱮ ᱧᱟᱢᱟ ᱟᱨ ᱥᱟᱵᱢᱟᱨᱥᱟᱞ ᱤᱭᱟᱹ ᱠᱟᱛᱮᱫ ᱞᱟᱜᱟᱣ ᱠᱟᱛᱮᱫ ᱦᱚᱸᱠᱚ ᱪᱟᱥ ᱮᱫᱟ ᱱᱚᱶᱟ ᱵᱳᱞᱯᱩᱨ ᱮᱞᱟᱠᱟ ᱠᱚᱨᱮᱫ ᱠᱤᱱᱛᱩ ᱥᱤᱣᱲᱤ ᱪᱮᱛᱟᱱ ᱫᱚ ᱚᱱᱛᱮ ᱥᱟᱵᱢᱟᱨᱥᱟᱞ ᱢᱟ ᱵᱟᱝ ᱜᱟᱱᱚᱜᱼᱟ ᱞᱟᱛᱟᱨ ᱨᱮ ᱫᱷᱤᱨᱤ ᱢᱮᱱᱟᱜᱼᱟ ᱟᱫᱚ ᱚᱱᱟᱛᱮ ᱩᱱᱠᱩ ᱫᱤᱥᱚᱢ ᱫᱚ ᱛᱷᱚᱲᱟ ᱢᱩᱥᱠᱤᱞ ᱧᱚᱜ ᱜᱮᱭᱟ ᱟᱵᱚ ᱵᱤᱨᱵᱷᱩᱢ ᱠᱟᱱ ᱜᱮᱭᱟ ᱠᱚ ᱦᱮᱸ ᱢᱮᱱᱠᱷᱟᱱ ᱛᱷᱚᱲᱟ ᱫᱚ ᱢᱩᱥᱠᱤᱞ ᱧᱚᱜ ᱜᱮᱭᱟ ᱦᱮᱸ ᱦᱮᱸ ᱦᱮᱸ ᱦᱮᱸ ᱱᱮᱛᱟᱨ ᱫᱚ ᱚᱱᱮ ᱱᱟᱢᱟᱞ ᱠᱟᱹᱢᱤ ᱪᱟᱞᱟᱜ ᱪᱟᱥᱵᱟᱥ ᱞᱟᱹᱜᱤᱫ ᱱᱟᱢᱟᱞ ᱠᱟᱹᱢᱤ ᱪᱟᱞᱟᱜ ᱫᱚᱠᱚ ᱵᱚᱱᱫᱷ ᱸᱟᱠᱟᱱᱟ ᱠᱚᱢ ᱟᱠᱟᱱᱟ ᱟᱫᱚ ᱪᱮᱫ ᱞᱮᱠᱟ ᱠᱚ ᱠᱚᱢ ᱟᱠᱟᱱᱟ ᱩᱱᱠᱩ ᱫᱮᱥ ᱵᱤᱫᱮᱥ ᱨᱮ ᱚᱱᱮ ᱪᱮᱫ ᱠᱚ ᱢᱮᱛᱟᱜ ᱠᱟᱱᱟ ᱚᱱᱮ ᱯᱷᱮᱠᱴᱮᱨᱤ ᱠᱚᱨᱮ ᱨᱟᱡᱽ ᱢᱤᱥᱛᱨᱤ ᱡᱳᱜᱟᱱ ᱨᱟᱡᱽ ᱢᱤᱥᱛᱨᱤ ᱠᱟᱹᱢᱤ ᱪᱮᱱᱱᱟᱭ ᱵᱳᱢᱵᱟᱭ ᱱᱚᱶᱟ ᱠᱚᱨᱮ ᱠᱚ ᱪᱟᱞᱟᱜ ᱠᱟᱱᱟ ᱠᱟᱹᱢᱤ ᱢᱮᱱᱠᱷᱟᱱ ᱱᱟᱢᱟᱞ ᱠᱟᱹᱢᱤ ᱦᱩᱲᱩ ᱨᱚᱦᱚᱭ ᱵᱚᱨᱫᱷᱚᱢᱟᱱ ᱰᱤᱥᱴᱤᱠ ᱫᱮᱞᱟ ᱵᱚᱨᱫᱷᱚᱢᱟᱱ ᱵᱚᱱ ᱪᱟᱞᱟᱜᱼᱟ ᱦᱩᱲᱩ ᱨᱚᱦᱚᱭ ᱱᱚᱶᱟ ᱠᱚᱫᱚ ᱠᱚ ᱠᱚᱢ ᱟᱠᱟᱱᱟ ᱡᱟᱦᱟᱸᱭ ᱠᱟᱱᱟ ᱠᱚ ᱵᱚᱭᱮᱥᱠᱚ ᱦᱮᱸᱻ ᱨᱟᱡᱽ ᱢᱤᱥᱛᱨᱤ ᱠᱚ ᱵᱟᱠᱚ ᱠᱟᱹᱢᱤ ᱫᱟᱲᱮᱭᱟᱜᱼᱟ ᱨᱟᱡᱽ ᱢᱤᱥᱛᱨᱤ ᱡᱳᱜᱟᱱᱤ ᱦᱚᱸ ᱵᱟᱠᱚ ᱠᱟᱹᱢᱤ ᱫᱟᱲᱮᱭᱟᱜᱼᱟ ᱯᱷᱮᱠᱴᱨᱤ ᱠᱚ ᱵᱟᱠᱚ ᱠᱟᱹᱢᱤ ᱫᱟᱲᱮᱭᱟᱜᱼᱟ ᱩᱱᱠᱩ ᱩᱱᱠᱩ ᱢᱤᱫᱵᱟᱨ ᱠᱚ ᱪᱟᱞᱟᱜ ᱠᱟᱱᱟ ᱵᱚᱨᱫᱷᱚᱢᱟᱱ ᱦᱩᱲᱩ ᱨᱚᱦᱚᱭ ᱢᱮᱱᱠᱷᱟᱱ ᱮᱴᱟᱠ ᱠᱚᱫᱚ ᱵᱟᱝ ᱠᱚᱢ ᱧᱚᱜ ᱟᱠᱟᱱᱟ ᱠᱚ ᱦᱮᱸ ᱟᱵᱚ ᱱᱚᱶᱟ ᱵᱤᱨᱵᱷᱩᱢ ᱨᱮ ᱪᱟᱥᱵᱟᱥ ᱫᱚ ᱠᱚᱢ ᱤᱫᱤᱜ ᱠᱟᱱᱟ ᱦᱚᱲ ᱦᱚᱯᱚᱱ ᱠᱚ ᱪᱟᱥ ᱨᱮ ᱠᱷᱩᱵ ᱮᱠᱴᱟ ᱜᱩᱨᱩᱛᱛᱚ ᱵᱟᱹᱱᱩᱜ ᱛᱟᱠᱚᱣᱟ ᱢᱟᱱᱮ ᱠᱷᱩᱵ ᱠᱩᱥᱤ ᱵᱟᱹᱱᱩᱜ ᱠᱚᱣᱟ ᱪᱮᱫᱟᱜ ᱦᱚᱲ ᱦᱚᱯᱚᱱ ᱫᱚ ᱧᱩ ᱵᱩᱞ ᱛᱮᱠᱚ ᱛᱷᱟᱠᱟᱣ ᱟᱠᱟᱱᱟ ᱮᱜ ᱴᱚᱞᱟ ᱯᱟᱲᱟᱨᱮ ᱯᱟᱹᱣᱨᱟᱹ ᱧᱟᱢᱚᱜ ᱠᱟᱱᱟ ᱴᱚᱞᱟ ᱯᱟᱲᱟᱨᱮ ᱦᱟᱺᱰᱤ ᱧᱟᱢᱚᱜ ᱠᱟᱱᱟ ᱴᱚᱞᱟ ᱯᱟᱲᱟᱨᱮ ᱡᱮᱰᱤ ᱧᱟᱢᱚᱜ ᱠᱟᱱᱟ ᱮᱢᱟᱱ ᱛᱮᱭᱟᱜ ᱟᱫᱚ ᱠᱷᱮᱛ ᱵᱚᱱᱫᱷᱚᱠ ᱡᱚᱢᱤ ᱡᱟᱭᱜᱟ ᱠᱷᱮᱛ ᱵᱚᱱᱫᱷᱚᱠ ᱠᱟᱛᱮᱫ ᱦᱟᱺᱰᱤ ᱯᱟᱹᱣᱨᱟᱹ ᱧᱩ ᱠᱟᱛᱮᱫ ᱠᱚ ᱥᱟᱱᱛᱟ ᱪᱟᱵᱟ ᱟᱠᱟᱱᱟ ᱦᱚᱲ ᱱᱤᱛᱳᱜ ᱫᱚ ᱪᱟᱥᱵᱟᱥ ᱨᱮ ᱦᱚᱲ ᱦᱚᱯᱚᱱ ᱫᱚ ᱠᱷᱩᱵ ᱩᱱᱱᱚᱛᱤ ᱫᱚ ᱵᱟᱹᱱᱩᱜ ᱠᱚᱣᱟ ᱟᱫᱚ ᱩᱱᱠᱩ ᱚᱠᱚᱭ ᱠᱷᱟᱹᱛᱤᱨ ᱛᱮᱠᱚ ᱟᱹᱥᱩᱞᱚᱜ ᱠᱟᱱᱟ ᱟᱵᱚᱨᱮᱱ ᱟᱹᱭᱩ ᱠᱚ ᱦᱚᱲ ᱠᱷᱟᱹᱛᱤᱨ ᱛᱮ ᱟᱵᱚ ᱨᱮᱱ ᱟᱹᱭᱩ ᱦᱚᱲ ᱠᱚᱫᱚ ᱵᱟᱡᱟᱨ ᱠᱟᱹᱢᱤ ᱰᱟᱦᱟᱨ ᱠᱟᱹᱢᱤ ᱮᱢᱟᱱ ᱛᱮᱭᱟᱜ ᱠᱟᱹᱢᱤ ᱠᱚ ᱧᱤᱨ ᱵᱟᱲᱟᱭ ᱠᱟᱱᱟ ᱪᱮᱫᱟᱜ ᱵᱟᱠᱚ ᱧᱤᱨ ᱵᱟᱲᱟᱭᱟ ᱮᱱᱛᱮᱫ ᱜᱤᱫᱽᱨᱟᱹ ᱠᱚ ᱨᱟᱜ ᱟᱠᱚ ᱠᱟᱱᱟ ᱟᱨ ᱜᱤᱫᱽᱨᱟᱹ ᱨᱟᱜ ᱡᱟᱞᱟᱛᱮ ᱟᱹᱭᱩ ᱦᱚᱲ ᱫᱚᱠᱚ ᱠᱟᱹᱢᱤ ᱠᱚ ᱧᱤᱨ ᱵᱟᱲᱟᱭ ᱠᱟᱱᱟ ᱵᱟᱵᱟ ᱦᱚᱲ ᱫᱚ ᱱᱤᱥᱪᱤᱱᱛᱤ ᱢᱮᱱᱟᱜ ᱠᱚᱣᱟ ᱴᱚᱞᱟ ᱯᱟᱲᱟ ᱨᱮ ᱢᱚᱱᱮᱣ ᱱᱟ ᱞᱟᱜᱮ ᱤᱧ ᱚᱱᱟᱛᱮ ᱟᱹᱰᱤ ᱟᱸᱴᱤᱧ ᱮᱜᱮᱨ ᱠᱚᱣᱟ ᱮᱜᱮᱨ ᱠᱟᱛᱮᱫ ᱦᱚᱸ ᱵᱟᱠᱚ ᱤᱭᱟᱹ ᱵᱟᱠᱚ ᱥᱚᱡᱷᱮᱜ ᱠᱟᱱᱟ ᱦᱚᱲ ᱫᱚ ᱧᱩ ᱵᱩᱞ ᱛᱮᱠᱚ ᱛᱷᱟᱠᱟᱣ ᱟᱠᱟᱱᱟ ᱢᱤᱫ ᱫᱤᱱᱟᱜ ᱯᱚᱨᱚᱵᱽ ᱯᱮ ᱫᱤᱱ ᱠᱚ ᱢᱟᱱᱟᱣᱟ ᱟᱨ ᱠᱟᱹᱢᱤ ᱱᱟᱞᱦᱟ ᱫᱚ ᱵᱟᱠᱚ ᱪᱟᱞᱟᱜ ᱠᱟᱱᱟ ᱮᱠᱮᱱ ᱟᱹᱭᱩ ᱦᱚᱲ ᱠᱚ ᱠᱟᱹᱢᱤ ᱠᱟᱱᱟ ᱦᱚᱲ ᱥᱚᱢᱟᱡ ᱨᱮ ᱡᱟᱹᱥᱛᱤ ᱠᱟᱭᱛᱮ ᱧᱮᱞ ᱠᱚᱢ ᱰᱟᱦᱟᱨ ᱨᱮ ᱰᱟᱦᱟᱨ ᱨᱮ ᱠᱟᱹᱢᱤ ᱠᱟᱱᱟ ᱠᱚ ᱦᱚᱲ ᱜᱚᱜᱚ ᱦᱚᱲ ᱪᱷᱟᱲᱟ ᱰᱟᱦᱟᱨ ᱵᱟᱝ ᱡᱩᱛᱩᱜ ᱠᱟᱱᱟ ᱵᱟᱡᱟᱨ ᱨᱮᱠᱚ ᱠᱟᱹᱢᱤ ᱠᱟᱱᱟ ᱡᱳᱜᱟᱲᱤ ᱠᱟᱹᱢᱤ ᱡᱟᱡᱽ ᱢᱤᱥᱛᱨᱤ ᱥᱚᱝᱜᱮ ᱦᱚᱲ ᱜᱚᱜᱚ ᱦᱚᱲ ᱪᱷᱟᱲᱟ ᱨᱟᱡᱽ ᱢᱤᱥᱛᱤᱨᱤ ᱠᱟᱹᱢᱤ ᱵᱟᱝ ᱦᱩᱭᱩᱜ ᱠᱟᱱᱟ ᱦᱮᱸ ᱫᱤᱠᱩ ᱚᱲᱟᱜ ᱨᱮᱠᱚ ᱠᱟᱹᱢᱤ ᱠᱟᱱᱟ ᱥᱟᱯᱷᱟ ᱥᱟᱯᱷᱤ ᱠᱟᱹᱢᱤ ᱥᱮ ᱤᱥᱤᱱ ᱡᱟᱦᱟᱸᱱᱟᱜ ᱠᱟᱹᱢᱤᱜᱮ ᱦᱚᱲ ᱜᱚᱜᱚ ᱦᱚᱲ ᱪᱷᱟᱲᱟ ᱵᱟᱝ ᱦᱩᱭᱩᱜ ᱠᱟᱱᱟ ᱮᱠᱷᱮᱱ ᱦᱚᱲ ᱜᱚᱜᱚ ᱦᱚᱲ ᱵᱟᱵᱟ ᱦᱚᱲ ᱫᱚ ᱪᱮᱫ ᱠᱟᱹᱢᱤ ᱨᱮᱜᱮ ᱵᱟᱹᱱᱩᱜ ᱠᱚᱣᱟ ᱟᱹᱰᱤ ᱥᱚᱝᱜᱮ ᱜᱮ ᱠᱩᱲᱭᱟᱹ ᱜᱮᱭᱟ ᱠᱚ ᱵᱟᱵᱟ ᱦᱚᱲ ᱫᱚ ᱦᱮᱸ ᱱᱤᱭᱟᱹ ᱜᱤᱧ ᱢᱮᱱᱟ ᱦᱮᱸ ᱦᱮᱸ ᱦᱮᱸ ᱱᱚᱶᱟ ᱫᱚ ᱟᱹᱰᱤ ᱢᱟᱨᱟᱝ ᱥᱚᱢᱚᱥᱥᱟ ᱠᱟᱱᱟ ᱱᱚᱶᱟ ᱫᱚ ᱟᱵᱚ ᱥᱤᱣᱩᱲᱤ ᱪᱮᱛᱟᱱ ᱚᱱᱮ ᱡᱷᱟᱲᱠᱷᱚᱱᱰ ᱮᱞᱟᱠᱟ ᱥᱮᱫ ᱚᱱᱮ ᱡᱷᱟᱲᱠᱷᱚᱱᱰ ᱵᱳᱰᱟᱨ ᱥᱩᱨ ᱨᱮ ᱡᱮᱢᱚᱱ ᱯᱟᱸᱪᱟᱢᱤ ᱠᱚ ᱱᱚᱶᱟ ᱠᱚ ᱰᱷᱚᱞᱠᱟᱴᱟ ᱦᱟᱵᱲᱟ ᱯᱟᱦᱟᱲᱤ ᱱᱚᱶᱟ ᱠᱚ ᱮᱞᱟᱠᱟᱨᱮ ᱟᱨ ᱵᱤᱦᱟᱨ ᱨᱮᱦᱚᱸ ᱢᱮᱱᱟᱜ ᱜᱮᱭᱟ ᱤᱭᱟᱹ ᱡᱷᱟᱲᱠᱷᱚᱱᱰ ᱨᱮᱦᱚᱸ ᱢᱮᱱᱟᱜ ᱜᱮᱭᱟ ᱮᱜ ᱟᱵᱚ ᱵᱤᱨᱵᱷᱩᱢ ᱨᱮᱫᱚ ᱱᱚᱶᱟ ᱠᱚ ᱠᱟᱱᱟ ᱟᱫᱚ ᱚᱱᱟ ᱠᱚᱨᱮᱫ ᱫᱤᱠᱩ ᱠᱚᱴᱷᱮᱱ ᱡᱟᱹᱥᱛᱤ ᱠᱟᱭᱛᱮ ᱫᱤᱠᱩ ᱫᱤᱠᱩ ᱦᱚᱯᱚᱱ ᱠᱚᱣᱟᱜ ᱡᱚᱢᱤ ᱡᱟᱭᱜᱟ ᱫᱚ ᱵᱟᱹᱱᱩᱜ ᱛᱟᱠᱚᱣᱟ ᱱᱚᱶᱟ ᱵᱳᱞᱯᱩᱨ ᱵᱟᱡᱟᱨ ᱥᱮᱫ ᱠᱷᱚᱱ ᱮᱴᱟᱜ ᱵᱟᱡᱟᱨ ᱛᱮᱠᱚ ᱪᱟᱞᱟᱣ ᱠᱟᱱᱛᱮ ᱚᱸᱰᱮ ᱠᱚ ᱠᱷᱟᱫᱟᱱ ᱟᱠᱟᱫᱟ ᱟᱨ ᱮᱠᱮᱱ ᱠᱚ ᱦᱚᱲ ᱠᱚᱣᱟᱜ ᱡᱚᱢᱤ ᱪᱮᱛᱟᱱᱨᱮ ᱠᱷᱟᱫᱟᱱ ᱦᱩᱭᱩᱜ ᱠᱟᱱᱟ ᱟᱫᱚ ᱠᱷᱟᱫᱟᱱ ᱦᱩᱭᱩᱜ ᱠᱟᱱ ᱠᱷᱟᱱ ᱦᱟᱥᱟ ᱠᱚᱢᱟ ᱡᱚᱛᱚ ᱠᱚ ᱢᱟᱫ ᱪᱟᱵᱟᱭ ᱮᱫᱟ ᱟᱫᱚ ᱡᱚᱢᱤ ᱡᱟᱭᱜᱟ ᱫᱳ ᱡᱚᱛᱚ ᱵᱪᱟᱵᱟᱭᱮᱱ ᱛᱟᱠᱚᱣᱟ ᱩᱱᱠᱩ ᱵᱷᱚᱵᱤᱥᱚᱥᱥᱚᱛ ᱨᱮ ᱜᱤᱫᱽᱨᱟᱹ ᱯᱤᱫᱽᱨᱟᱹ ᱞᱟᱹᱜᱤᱫ ᱪᱤᱠᱟ ᱛᱮᱠᱚ ᱟᱹᱥᱩᱞ ᱠᱚᱣᱟ ᱚᱱᱟ ᱞᱟᱹᱜᱤᱫ ᱦᱚᱸ ᱵᱟᱹᱱᱩᱜᱼᱟ ᱟᱹᱰᱤ ᱢᱚᱸᱡᱽ ᱠᱩᱞᱤᱢ ᱠᱩᱞᱤ ᱠᱮᱫᱤᱧᱟ ᱦᱳ ᱱᱚᱶᱟ ᱠᱩᱞᱤ ᱫᱚ ᱥᱟᱱᱛᱟᱲ ᱠᱚᱣᱟᱜ ᱫᱚ ᱮᱠᱫᱚᱢ ᱜᱮ ᱵᱟᱹᱱᱩᱜᱼᱟ ᱢᱟᱱᱮ ᱱᱩᱱᱟᱹᱜ ᱱᱩᱱᱟᱹᱜ ᱡᱚᱢ ᱱᱮᱛᱟᱨ ᱫᱚ ᱴᱳᱞᱟ ᱯᱟᱲᱟᱨᱮ ᱦᱮᱸ ᱡᱚᱛᱚ ᱦᱚᱲᱟᱜ ᱚᱲᱟᱜ ᱨᱮᱜᱮ ᱠᱚᱞᱚᱢ ᱤᱭᱟᱹ ᱠᱚᱞᱚᱢ ᱫᱟᱨᱮ ᱠᱚ ᱠᱚ ᱨᱚᱦᱚᱭ ᱵᱟᱲᱟ ᱟᱠᱟᱫᱟ ᱩᱞ ᱫᱟᱨᱮ ᱥᱮ ᱯᱮᱭᱟᱨᱟ ᱫᱟᱨᱮ ᱱᱚᱶᱟ ᱠᱚ ᱟᱫᱚ ᱱᱩᱱᱟᱹᱜ ᱱᱩᱱᱟᱹᱜ ᱯᱮᱭᱟᱨᱟ ᱡᱚ ᱟᱠᱟᱱᱟ ᱚᱱᱟ ᱯᱮᱭᱟᱨᱟ ᱧᱩᱨᱦᱩ ᱟᱠᱟᱱᱟ ᱵᱤᱞᱤ ᱠᱟᱛᱮᱫ ᱥᱩᱠᱨᱤ ᱠᱚ ᱡᱚᱢ ᱮᱫᱟ ᱟᱫᱚ ᱵᱟᱡᱟᱨ ᱮᱢ ᱤᱫᱤ ᱞᱮᱠᱷᱟᱱ ᱠᱚᱢᱥᱮ ᱠᱚᱢ ᱠᱩᱲᱤ ᱴᱟᱠᱟ ᱯᱚᱸᱪᱤᱥ ᱴᱟᱠᱟ ᱫᱚᱢ ᱧᱟᱢᱟ ᱢᱮᱱᱠᱷᱟᱱ ᱚᱱᱟ ᱤᱫᱤ ᱞᱟᱹᱜᱤᱫ ᱠᱷᱚᱢᱚᱛᱟ ᱦᱚᱲ ᱦᱚᱯᱚᱱᱟᱜ ᱵᱟᱹᱱᱩᱜᱼᱟ ᱵᱮᱯᱟᱨ ᱵᱟᱱᱡᱤᱡᱚ ᱵᱮᱵᱥᱥᱟ ᱵᱟᱹᱱᱤᱡᱡᱚ ᱫᱚ ᱦᱚᱲ ᱦᱚᱯᱚᱱ ᱫᱚ ᱛᱷᱚᱲᱟ ᱦᱚᱸ ᱵᱟᱠᱚ ᱵᱟᱲᱟᱭᱟ ᱪᱤᱠᱟᱹ ᱟᱠᱚ ᱞᱟᱡᱟᱜ ᱟᱠᱚ ᱚᱱᱟ ᱤᱭᱟᱹ ᱛᱮ ᱴᱚᱞᱟ ᱯᱟᱲᱟᱨᱮ ᱵᱮᱯᱥᱟ ᱵᱟᱱᱤᱡᱡᱚ ᱵᱮᱯᱟᱨ ᱵᱟᱱᱤᱡᱡᱚ ᱫᱚ ᱵᱟᱹᱱᱩᱜ ᱠᱚᱣᱟ ᱥᱚᱴ ᱠᱚᱨᱮ ᱢᱤᱫᱴᱟᱱ ᱮᱢ ᱧᱟᱢᱮᱭᱮᱭᱟ ᱛᱳ ᱪᱤᱠᱟᱭᱮᱭᱟ ᱚᱱᱠᱟ ᱟᱵᱚ ᱦᱚᱲ ᱫᱚ ᱵᱟᱠᱚ ᱫᱟᱲᱮᱭᱟᱜᱼᱟ ᱦᱮᱸ ᱦᱮᱸ ᱦᱮᱸ ᱦᱮᱸ ᱠᱚᱢᱜᱮ ᱴᱷᱤᱠ ᱠᱟᱛᱷᱟᱢ ᱞᱟᱹᱭ

ᱦᱮᱸ ᱦᱮᱸ ᱦᱮᱸ ᱦᱮᱸ ᱥᱮᱪ ᱵᱮᱵᱚᱥᱛᱷᱟ ᱫᱚ ᱠᱚᱢ ᱤᱫᱤᱜ ᱠᱟᱱᱟ ᱟᱞᱮᱧ ᱫᱤᱥᱟᱭᱟ ᱟᱞᱮ ᱮᱞᱟᱠᱟᱨᱮ ᱢᱟᱥᱟᱝᱡᱳᱲ ᱠᱷᱚᱱ ᱚᱠᱟ ᱠᱮᱱᱮᱞ ᱦᱮᱡ ᱟᱠᱟᱱ ᱛᱤᱞ ᱯᱟᱲᱟ ᱠᱩᱞ ᱛᱳᱲᱟ ᱦᱮᱡ ᱟᱠᱟᱱ ᱠᱩᱞ ᱛᱳᱲᱟ ᱥᱮᱫ ᱠᱟᱜ ᱛᱮ ᱚᱱᱟ ᱠᱮᱱᱮᱞ ᱫᱚ ᱢᱮᱱ ᱠᱮᱱᱮᱞ ᱠᱟᱱᱟ ᱟᱫᱚ ᱚᱱᱟ ᱢᱮᱱ ᱡᱟ ᱥᱟᱯᱷᱤᱥᱤᱭᱮᱱᱴ ᱫᱟᱜ ᱠᱚ ᱮᱢᱚᱜ ᱠᱟᱱ ᱛᱟᱦᱮᱱᱟ ᱦᱮᱸ ᱵᱟᱝᱞᱟᱛᱮ ᱥᱨᱟᱵᱚᱱ ᱢᱟᱥ ᱵᱟᱨᱚ ᱛᱟᱹᱨᱤᱠᱷ ᱦᱩᱭ ᱞᱮᱱᱠᱷᱟᱱ ᱜᱮ ᱫᱟᱜ ᱠᱚ ᱟᱲᱟᱜᱟ ᱢᱤᱫ ᱛᱤᱞᱢᱤᱧ ᱵᱟᱝ ᱮᱫᱤᱠ ᱳᱫᱤᱠᱚᱜᱼᱟ ᱱᱮᱛᱟᱨ ᱵᱟᱨᱚ ᱥᱚᱨᱟᱵᱚᱱ ᱪᱮᱫᱟᱜ ᱵᱤᱥ ᱥᱚᱨᱚᱵᱚᱱ ᱯᱟᱨᱚᱢᱚᱜ ᱨᱮᱦᱚᱸ ᱫᱟᱜ ᱵᱟᱝ ᱦᱤᱡᱩᱜ ᱠᱟᱱᱟ ᱟᱨ ᱚᱠᱟ ᱞᱮᱠᱟᱛᱮᱢ ᱪᱟᱥ ᱟᱵᱟᱫᱟ ᱛᱟᱦᱞᱮ ᱥᱮᱪ ᱤᱭᱟᱹ ᱫᱚ ᱠᱚᱢ ᱮᱱᱟ ᱟᱸᱰᱤ ᱟᱸᱴ ᱠᱚᱢ ᱮᱱᱟ ᱪᱮᱫ ᱡᱟᱦᱟᱸ ᱱᱤᱭᱚᱢ ᱜᱮ ᱵᱟᱹᱱᱩᱜᱼᱟ ᱟᱹᱰᱤ ᱫᱤᱱ ᱫᱚ ᱛᱟᱦᱮᱸ ᱠᱟᱱᱟ ᱵᱟᱨᱚᱭ ᱥᱚᱨᱟᱵᱚᱱ ᱯᱟᱲᱟᱣ ᱞᱮᱱᱠᱷᱟᱱ ᱫᱟᱜ ᱥᱮᱴᱮᱨ ᱛᱮᱦᱚᱸ ᱥᱮᱴᱮᱨᱚᱜᱼᱟ ᱦᱮᱸ ᱟᱢ ᱫᱚ ᱚᱱᱟ ᱪᱟᱥ ᱨᱮᱢ ᱞᱟᱜᱟᱣ ᱟᱥᱮ ᱵᱟᱝ ᱫᱟᱜ ᱫᱚ ᱥᱮᱴᱮᱨᱚᱜᱼᱟ ᱟᱨ ᱱᱮᱛᱟᱨ ᱠᱚᱭᱚᱜ ᱠᱟᱫᱟᱨᱮ ᱫᱟᱜ ᱜᱮ ᱵᱟᱹᱱᱩᱜᱼᱟ ᱥᱮᱪ ᱚᱠᱟᱨᱮᱢ ᱧᱟᱢᱟ ᱥᱮᱪ ᱵᱟᱹᱱᱩᱜᱼᱟ ᱪᱟᱵᱟ ᱟᱠᱟᱱᱟ ᱦᱮᱸ ᱦᱮᱸ ᱦᱮᱸ ᱦᱮᱸ ᱵᱟᱹᱱᱩᱜᱼᱟ ᱵᱟᱹᱱᱩᱜᱼᱟ ᱴᱚᱞᱟ ᱯᱟᱲᱟᱨᱮ ᱵᱟᱹᱱᱩᱜᱼᱟ ᱪᱟᱵᱟᱭᱮᱱᱟ ᱦᱮᱸ ᱟᱨ ᱡᱩᱫᱤ ᱟᱢᱮᱢ ᱨᱚᱦᱚᱭ ᱟᱠᱟᱫᱟ ᱡᱩᱫᱤ ᱢᱤᱫ ᱦᱚᱲᱮᱢ ᱨᱚᱦᱚᱭ ᱟᱠᱟᱫᱟ ᱚᱱᱟ ᱠᱳᱢᱲᱳ ᱞᱟᱹᱜᱤᱫ ᱫᱚ ᱟᱭᱢᱟ ᱦᱚᱲ ᱦᱮᱸ ᱵᱟᱹᱱᱩᱜᱼᱟ ᱠᱤᱨᱤᱧ ᱵᱷᱚᱨᱥᱟ ᱪᱟᱞᱟᱣ ᱮᱱᱟ ᱡᱚᱛᱚ ᱠᱤᱨᱤᱧ ᱦᱮᱸ ᱵᱟᱹᱱᱩᱜᱼᱟ ᱵᱟᱹᱱᱩᱜᱼᱟ ᱦᱮᱸ ᱦᱮᱸ ᱫᱩᱠ ᱜᱮ ᱵᱩᱷᱟᱹᱜ ᱠᱟᱱᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱯᱨᱚᱯᱷᱤ ᱯᱨᱚᱯᱷᱤᱛ ᱜᱮ ᱛᱟᱦᱮᱱᱟ ᱯᱨᱚᱛᱷᱤᱛ ᱮᱢ ᱫᱚᱦᱚ ᱞᱮᱠᱷᱟᱱ ᱫᱚ ᱮᱭᱟ ᱥᱟᱨ ᱜᱟᱡᱟᱲ ᱪᱟᱵᱟᱜᱼᱟ ᱪᱟᱹᱥᱤ ᱜᱟᱡᱟᱲ ᱪᱟᱵᱟᱜᱼᱟ ᱯᱨᱚᱛᱤᱛ ᱮᱢ ᱫᱚᱦᱚ ᱞᱮᱠᱷᱟᱱ ᱫᱚ ᱦᱮᱸ ᱦᱮᱸ ᱴᱷᱤᱠ ᱜᱮᱭᱟ ᱦᱮᱸ ᱦᱮᱸ ᱟᱪᱪᱷᱟ ᱵᱮᱥ ᱦᱮᱸ ᱦᱮᱸ ᱟᱵᱟᱨ ᱞᱟᱝ ᱧᱟᱯᱟᱢᱟ ᱦᱟᱜ ᱢᱟ ᱦᱮᱸ ᱵᱮᱥ ᱴᱷᱤᱠ ᱜᱮᱭᱟ